ᱛᱚ ᱤᱧᱟᱹᱜ ᱴᱚᱴᱷᱟ ᱨᱮᱫᱚ ᱚᱱᱠᱟᱱᱟᱜ ᱢᱤᱰᱤᱭᱟ ᱞᱮᱠᱟᱱᱟᱜ ᱠᱚᱫᱚ ᱥᱮᱫᱟᱭ ᱠᱷᱚᱱᱟᱜ ᱦᱚᱸ ᱢᱮᱱᱟᱜᱼᱟ ᱟᱹᱜᱩ ᱠᱟᱫ ᱜᱮᱭᱟ ᱟᱫᱚ ᱩᱱ ᱫᱤᱱ ᱫᱚ ᱛᱟᱦᱮᱸ ᱫᱚ ᱢᱟᱱᱮ ᱱᱚᱝᱠᱟ ᱦᱩᱭᱩᱜ ᱠᱟᱱᱟ ᱡᱮᱢᱚᱱ ᱡᱮᱢᱚᱱ ᱴᱤᱵᱷᱤ ᱛᱟᱦᱮᱸ ᱠᱟᱱᱟ ᱮᱱᱠᱷᱟᱱ ᱴᱤᱵᱷᱤ ᱦᱚᱸ ᱚᱱᱟᱨᱮ ᱠᱷᱚᱵᱚᱨ ᱠᱚᱭ ᱮᱢᱟ ᱚᱱᱟᱨᱮ ᱫᱮᱥ ᱫᱤᱥᱚᱢ ᱨᱮᱱᱟᱜ ᱩᱱᱠᱩ ᱮᱱᱮᱡ ᱥᱮᱨᱮᱧ ᱠᱚ ᱵᱟᱝᱠᱷᱟᱱ ᱫᱚ ᱚᱠᱟᱨᱮ ᱱᱩᱠᱩ ᱡᱟᱦᱟᱸ ᱠᱚ ᱠᱟᱹᱢᱤ ᱠᱟᱱᱟ ᱠᱚ ᱪᱮᱫ ᱠᱚᱠᱚ ᱛᱮᱭᱟᱨᱮᱜ ᱟᱠᱚ ᱤᱠᱷᱟᱹᱱ ᱟᱹᱰᱤ ᱞᱮᱠᱟᱱᱟᱜ ᱚᱱᱟᱛᱮ ᱦᱚᱲ ᱠᱚ ᱧᱮᱞ ᱠᱟᱛᱮᱫ ᱠᱚ ᱵᱩᱡᱷᱟᱹᱣᱮᱜᱟ ᱛᱟᱦᱮᱸ ᱛᱟᱨᱯᱚᱨ ᱟᱨ ᱦᱚᱸ ᱱᱚᱜᱼᱚᱸᱭ ᱡᱮ ᱥᱟᱭ ᱯᱩᱲᱥᱤ ᱵᱟᱡᱟᱨ ᱠᱚᱨᱮᱜ ᱡᱟᱦᱟᱸ ᱞᱮᱠᱟ ᱢᱤᱫᱴᱤᱡ ᱯᱷᱤᱞᱤᱢ ᱦᱚᱞ ᱢᱤᱫᱴᱤᱡ ᱛᱟᱦᱮᱸ ᱠᱟᱱᱟ ᱚᱱᱟ ᱯᱷᱤᱞᱤᱢ ᱦᱚᱞ ᱨᱮ ᱪᱟᱞᱟᱣ ᱠᱟᱛᱮᱫ ᱦᱚᱲ ᱠᱚ ᱯᱷᱤᱞᱤᱢ ᱠᱚ ᱧᱮᱞᱮᱜᱼᱟ ᱚᱱᱟ ᱧᱮᱞ ᱠᱟᱛᱮᱫ ᱟᱠᱚ ᱢᱚᱱᱮ ᱨᱮ ᱨᱟᱹᱥᱠᱟᱹ ᱠᱚ ᱟᱹᱭᱠᱟᱹᱣᱮᱫ ᱛᱟᱦᱮᱱ ᱤᱱᱴᱟᱨᱴᱮᱱᱢᱮᱱᱴ ᱠᱚ ᱛᱟᱦᱮᱸ ᱫᱚ ᱛᱚ ᱱᱤᱛᱚᱜ ᱞᱮᱠᱟᱱ ᱫᱤᱱ ᱨᱮ ᱡᱟᱦᱟᱸ ᱞᱮᱠᱟ ᱛᱟᱨ ᱢᱟᱱᱮ ᱱᱤᱛᱚᱜ ᱱᱚᱜᱼᱚᱸᱭ ᱠᱷᱚᱵᱚᱨ ᱠᱟᱜᱚᱡᱽ ᱢᱟᱫᱽᱫᱷᱚᱢᱛᱮ ᱦᱩᱭᱱᱟ ᱤᱭᱩᱴᱩᱵᱽ ᱢᱟᱫᱽᱫᱷᱚᱢᱛᱮ ᱦᱩᱭᱱᱟ ᱮᱱᱠᱷᱟᱱ ᱡᱟᱦᱟᱱᱟᱜ ᱜᱮ ᱱᱚᱣᱟ ᱢᱤᱫᱴᱤᱡ ᱱᱚᱣᱟ ᱦᱚᱲ ᱠᱚᱣᱟᱜ ᱨᱟᱹᱥᱠᱟᱹ ᱟᱨ ᱵᱟᱝᱠᱷᱟᱱ ᱦᱚᱲ ᱠᱚᱣᱟᱜ ᱢᱤᱫᱴᱤᱡ ᱢᱟᱱᱮ ᱟᱠᱚᱣᱟᱜ ᱢᱚᱱ ᱵᱷᱤᱛᱨᱤ ᱠᱷᱚᱱᱟᱜ ᱢᱤᱫᱴᱤᱡ ᱯᱟᱥᱱᱟᱣ ᱦᱚᱪᱚ ᱞᱟᱹᱜᱤᱫᱛᱮ ᱟᱹᱰᱤ ᱞᱮᱠᱟᱱᱟᱜ ᱜᱚᱲᱚ ᱥᱚᱯᱚᱦᱚᱛ ᱦᱚᱸ ᱦᱤᱡᱩᱜ ᱠᱟᱱᱟ ᱡᱟᱦᱟᱸ ᱞᱮᱠᱟ ᱜᱮ ᱛᱟᱨ ᱢᱟᱱᱮ ᱱᱚᱜᱼᱚᱭ ᱥᱳᱥᱮᱞ ᱢᱤᱰᱤᱭᱟ ᱢᱟᱫᱽᱫᱷᱚᱢᱛᱮ ᱦᱮᱡ ᱠᱟᱛᱮᱫ ᱩᱱᱤ ᱡᱟᱦᱟᱸ ᱡᱟᱦᱟᱸ ᱡᱤᱱᱤᱥᱮ ᱠᱷᱚᱡᱚᱜ ᱠᱟᱱᱟ ᱚᱱᱟ ᱡᱤᱱᱤᱥ ᱠᱚ ᱫᱮᱠᱷᱟᱣ ᱫᱟᱲᱮᱭᱟᱭ ᱠᱟᱱᱟ ᱚᱱᱟ ᱡᱤᱱᱤᱥ ᱠᱚ ᱧᱮᱞ ᱦᱚᱪᱚ ᱫᱟᱲᱮᱭᱟᱭ ᱠᱟᱱᱟ ᱤᱱᱟᱹᱜ ᱠᱷᱟᱱ ᱜᱮ ᱚᱱᱟ ᱩᱱᱤ ᱟᱹᱰᱤ ᱨᱟᱹᱥᱠᱟᱹ ᱚᱱᱟᱭ ᱟᱹᱭᱠᱟᱹᱣᱮᱜᱼᱟ ᱟᱨ ᱵᱟᱝᱠᱷᱟᱱ ᱫᱚ ᱱᱚᱜᱼᱚᱸᱭ ᱱᱚᱝᱠᱟ ᱱᱤᱛᱚᱜᱢᱟ ᱱᱚᱜᱼᱚᱸᱭ ᱯᱨᱚᱛᱮᱠ ᱦᱚᱲᱟᱜ ᱢᱟᱱᱮ ᱦᱚᱲ ᱨᱮ ᱟᱠᱚᱣᱟᱜ ᱛᱟᱠᱚ ᱢᱳᱵᱟᱭᱤᱞ ᱛᱟᱠᱚ ᱢᱮᱱᱟᱜᱼᱟ ᱮᱱᱠᱷᱟᱱ ᱚᱱᱟ ᱢᱳᱵᱟᱭᱤᱞ ᱢᱟᱫᱽᱫᱷᱚᱢ ᱛᱮ ᱦᱚᱸ ᱩᱱᱤ ᱟᱡᱟᱜ ᱢᱚᱱᱮ ᱵᱷᱤᱛᱤᱨ ᱨᱮᱱᱟᱜ ᱟᱹᱰᱤ ᱰᱷᱮᱹᱨ ᱨᱟᱹᱥᱠᱟᱹ ᱟᱹᱰᱤ ᱦᱟᱹᱨ ᱠᱩᱥᱤ ᱟᱡ ᱮ ᱤᱡᱽᱦᱟᱨ ᱫᱟᱲᱮᱭᱟᱜ ᱠᱟᱱᱟ ᱟᱫᱚ ᱚᱱᱟᱜᱮ ᱢᱮᱱ ᱯᱚᱭᱮᱴ ᱫᱚ ᱱᱚᱣᱟ ᱜᱮ ᱠᱟᱱᱟ ᱡᱮ ᱱᱚᱜᱼᱚᱸᱭ ᱱᱚᱣᱟ ᱡᱟᱦᱟᱸ ᱡᱮ ᱰᱤᱡᱤᱴᱟᱞ ᱫᱩᱱᱤᱭᱟᱹ ᱨᱮ ᱠᱷᱟᱱ ᱰᱤᱡᱤᱴᱟᱞ ᱫᱩᱱᱤᱭᱟᱹ ᱨᱮ ᱢᱤᱫ ᱦᱚᱲ ᱨᱟᱹᱥᱠᱟᱹ ᱦᱚᱪᱚ ᱞᱟᱹᱜᱤᱫ ᱫᱚ ᱟᱹᱰᱤ ᱰᱷᱮᱹᱨ ᱟᱭᱢᱟ ᱞᱮᱠᱟᱱᱟᱜ ᱡᱤᱱᱤᱥ ᱢᱮᱱᱟᱜ ᱠᱟᱜᱼᱟ ᱡᱟᱦᱟᱸ ᱪᱮ ᱢᱤᱫ ᱥᱳᱥᱟᱞ ᱢᱤᱰᱤᱭᱟ ᱦᱚᱸ ᱢᱤᱫᱴᱤᱡ ᱚᱱᱟ ᱨᱮᱱᱟᱜ ᱦᱚᱨ ᱠᱟᱱᱟ ᱛᱚᱵᱮ ᱴᱮᱞᱤᱵᱷᱤᱥᱚᱱ ᱦᱚᱸ ᱢᱤᱫᱴᱤᱡ ᱚᱱᱟ ᱨᱮᱱᱟᱜ ᱦᱚᱨ ᱠᱟᱱᱟ ᱟᱨ ᱚᱱᱟ ᱤᱫᱤ ᱠᱟᱛᱮᱫ ᱥᱟᱱᱟᱢ ᱞᱮᱠᱟᱱ ᱦᱚᱲ ᱠᱚ ᱱᱤᱛᱚᱜ ᱟᱹᱰᱤ ᱟᱹᱰᱤ ᱞᱮᱠᱟᱱᱟᱜ ᱨᱩ ᱟᱲᱟᱝ ᱮᱱᱮᱡ ᱥᱮᱨᱮᱧ ᱢᱟᱫᱽᱫᱷᱚᱢᱛᱮ ᱟᱠᱚᱣᱟᱜ ᱢᱚᱛ ᱠᱚ ᱯᱨᱚᱠᱟᱥᱮᱜᱼᱟ